ᱡᱷᱟᱲᱠᱷᱚᱸᱰ ᱨᱮᱫᱚ ᱡᱟᱫᱟᱛᱟᱨ ᱯᱟᱹᱨᱥᱤ ᱫᱚ ᱠᱟᱱᱟᱭ ᱡᱮ ᱮᱢ ᱟᱨ ᱵᱤ ᱡᱮ ᱯᱤ ᱟᱨ ᱟᱭᱢᱟ ᱟᱹᱰᱤᱜᱟᱱ ᱢᱮᱱᱟᱜ ᱠᱚᱣᱟ ᱚᱱᱠᱟᱜᱮ ᱡᱷᱟᱲᱠᱷᱚᱸᱰ ᱨᱮ ᱯᱟᱨᱴᱤ ᱠᱚ ᱛᱳ ᱩᱱᱠᱤᱱ ᱛᱟᱞᱟᱨᱮ ᱡᱟᱦᱟᱸ ᱞᱮᱠᱟ ᱡᱮ ᱮᱢ ᱦᱮᱡ ᱞᱮᱱᱟᱭ ᱦᱟᱞ ᱯᱷᱤᱞᱟᱞ ᱨᱮ ᱱᱚᱜᱼᱚᱭ ᱤᱞᱮᱠᱥᱚᱱ ᱦᱩᱭᱩᱜ ᱢᱟᱲᱟᱝ ᱛᱳ ᱩᱱᱤ ᱢᱮᱱᱮᱫᱼᱟᱭ ᱟᱹᱛᱩ ᱨᱮ ᱪᱮᱫ ᱪᱮᱫ ᱵᱟᱹᱪᱩᱜᱼᱟ ᱛᱟᱯᱮ ᱪᱮᱫ ᱪᱮᱫ ᱚᱥᱩᱵᱤᱫᱷᱟ ᱢᱮᱱᱟᱜᱼᱟ ᱚᱱᱟᱠᱚ ᱡᱚᱛᱚ ᱥᱤᱪᱪᱷᱟ ᱱᱤᱛ ᱨᱤᱧ ᱵᱟᱲᱦᱟᱣᱟ ᱜᱷᱟᱨ ᱜᱷᱟᱨ ᱱᱚᱠᱨᱤ ᱢᱟᱱᱮ ᱚᱲᱟᱜ ᱚᱲᱟᱜ ᱱᱚᱠᱨᱤᱧ ᱮᱢᱟ ᱯᱮᱭᱟ ᱟᱭᱢᱟ ᱟᱹᱰᱤᱜᱟᱱ ᱟᱨᱚ ᱡᱟᱦᱟᱸ ᱞᱮᱠᱟ ᱠᱚ ᱢᱮᱱᱮᱫᱼᱟ ᱜᱨᱮᱡᱩᱭᱮᱥᱮᱱ ᱡᱟᱦᱟᱸᱭ ᱠᱚ ᱠᱚᱢᱯᱞᱤᱴ ᱠᱟᱜᱼᱟ ᱩᱱᱠᱩ ᱦᱚᱸ ᱱᱩᱠᱨᱤ ᱠᱚ ᱧᱟᱢᱟ ᱟᱨ ᱥᱤᱪᱪᱷᱟ ᱱᱤᱛᱤ ᱨᱮ ᱟᱹᱛᱩ ᱨᱮ ᱡᱟᱦᱟᱱᱟᱜ ᱜᱮ ᱯᱷᱮᱥᱞᱤᱴᱤ ᱰᱟᱣᱩᱱ ᱠᱟᱱᱟ ᱪᱮ ᱵᱟᱹᱪᱩᱜᱼᱟ ᱚᱱᱟ ᱠᱚ ᱚᱲᱟᱜ ᱚᱲᱟᱜ ᱤᱭᱟᱹ ᱢᱟᱱᱮ ᱟᱵᱟᱥ ᱟᱵᱟᱥ ᱡᱳᱡᱚᱱᱟᱧ ᱮᱢᱟ ᱯᱮᱭᱟ ᱟᱨᱦᱚᱸ ᱟᱹᱰᱤ ᱨᱚᱠᱚᱢ ᱡᱟᱦᱟᱸ ᱞᱮᱠᱟ ᱠᱩᱲᱤ ᱦᱚᱯᱚᱱ ᱠᱚ ᱵᱟᱠᱚ ᱧᱟᱢᱟ ᱚᱱᱟ ᱟᱴᱷᱨᱚᱥᱟᱞ ᱵᱚᱭᱮᱥ ᱠᱟᱛᱮᱫ ᱩᱱᱠᱩᱣᱟᱜ ᱯᱮᱱᱥᱮᱱ ᱵᱟᱲᱦᱟᱜᱼᱟ ᱟᱨ ᱟᱹᱛᱩ ᱨᱮ ᱢᱟᱱᱮ ᱡᱟᱦᱟᱸ ᱜᱷᱚᱨ ᱯᱚᱨᱤᱵᱟᱨ ᱤᱥᱤᱱ ᱵᱟᱥᱟᱝ ᱛᱮ ᱪᱟᱞᱟᱣᱫᱟ ᱢᱟᱱᱮ ᱩᱱᱤ ᱴᱷᱮᱱ ᱩᱱᱤᱭᱟᱜ ᱮᱠᱟᱣᱩᱱᱴ ᱨᱮ ᱯᱨᱚᱛᱛᱮᱠ ᱢᱟᱹᱦᱱᱟᱹ ᱫᱚᱥ ᱦᱟᱡᱟᱨ ᱦᱤᱡᱩᱜᱼᱟ ᱟᱨ ᱦᱚᱸ ᱮᱴᱟᱜ ᱵᱤ ᱡᱮ ᱯᱤ ᱯᱟᱨᱴᱤ ᱦᱮᱡ ᱠᱟᱛᱮᱫ ᱩᱱᱤ ᱦᱚᱸ ᱚᱱᱠᱟᱜᱮ ᱨᱚᱲᱟᱭ ᱟᱨ ᱩᱱᱤ ᱦᱚᱸ ᱚᱱᱠᱟᱜᱮ ᱡᱷᱩᱴᱟᱹ ᱛᱮᱞᱟᱥᱟ ᱢᱟᱱᱮ ᱟᱹᱰᱤᱜᱟᱱ ᱟᱹᱛᱩ ᱦᱚᱸ ᱟᱹᱛᱩ ᱨᱮ ᱮᱢᱟ ᱠᱚᱣᱟᱭ ᱢᱟᱱᱮ ᱱᱚᱣᱟ ᱪᱷᱮᱛᱨᱚ ᱨᱮ ᱵᱟᱴ ᱚᱱᱠᱟ ᱫᱚ ᱵᱟᱝ ᱠᱚ ᱠᱟᱹᱢᱤᱭᱟ ᱡᱟᱦᱟᱸ ᱛᱤᱱᱟᱹᱜ ᱠᱚ ᱢᱮᱱᱟᱜ ᱤᱱᱟᱹᱜ ᱫᱷᱟᱹᱨᱤᱡ ᱪᱮ ᱵᱟᱝᱠᱚ ᱠᱟᱹᱢᱤᱭᱟ ᱢᱚᱛᱞᱚᱵᱽ ᱚᱸᱰᱮ ᱠᱷᱚᱱ ᱠᱚᱢ ᱥᱮ ᱠᱚᱢ ᱴᱮᱹᱱ ᱯᱟᱨᱥᱮᱱᱴ ᱠᱚ ᱠᱟᱹᱢᱤᱭᱟ ᱟᱨ ᱱᱟᱭᱤᱱᱴᱤ ᱯᱟᱨᱥᱮᱱᱴ ᱜᱮ ᱡᱷᱩᱴ ᱜᱮ ᱛᱟᱠᱚ ᱛᱟᱦᱮᱱᱟ ᱛᱳ ᱟᱨ ᱤᱞᱮᱠᱥᱮᱱ ᱵᱟᱫᱽ ᱨᱮ ᱩᱱᱠᱩᱣᱟᱜ ᱪᱮᱦᱨᱟ ᱧᱮᱞ ᱵᱟᱝ ᱧᱮᱞᱮᱜᱼᱟ ᱟᱨ ᱧᱮᱞ ᱧᱟᱢ ᱦᱚᱸ ᱵᱟᱝ ᱧᱮᱞ ᱧᱟᱢᱚᱜᱼᱟ ᱩᱱᱠᱩ ᱴᱷᱮᱱ ᱥᱩᱨ ᱵᱟᱢ ᱪᱟᱞᱟᱜᱼᱟ ᱠᱟᱛᱷᱟ ᱦᱚᱸ ᱵᱟᱝ ᱠᱚ ᱠᱟᱛᱷᱟ ᱦᱚᱪᱚ ᱟᱢᱟ ᱟᱢᱟᱜ ᱪᱮᱫ ᱡᱟᱦᱟᱸ ᱪᱤᱠᱟᱹᱜᱼᱟ ᱚᱱᱟᱦᱚᱸ ᱟᱠᱚ ᱛᱟᱞᱟᱨᱮ ᱠᱟᱛᱷᱟ ᱵᱟᱝ ᱮᱢ ᱞᱟᱹᱭ ᱫᱟᱲᱮᱭᱟᱜᱼᱟ ᱡᱟᱦᱟᱸ ᱞᱮᱠᱟ ᱱᱤᱛᱚᱜ ᱥᱤ ᱮᱢ ᱪᱟᱹᱢᱯᱟᱹᱭ ᱥᱚᱨᱮᱱ ᱢᱮᱱᱟᱭᱟ ᱱᱤᱛᱚᱜ ᱩᱱᱤ ᱛᱟᱞᱟ ᱨᱮᱦᱚᱸ ᱵᱟᱢ ᱥᱮᱱ ᱫᱟᱲᱮᱭᱟᱜᱼᱟ ᱡᱮᱞᱮᱠᱟ ᱵᱤᱫᱷᱟᱭᱚᱠ ᱛᱟᱦᱮᱸ ᱠᱟᱱᱟᱭ ᱩᱱ ᱡᱚᱠᱷᱚᱱ ᱫᱚ ᱟᱡᱟᱜ ᱴᱚᱞᱟ ᱨᱮ ᱥᱮᱱ ᱠᱟᱛᱮᱫ ᱠᱟᱛᱷᱟ ᱫᱟᱲᱮᱭᱟᱜᱼᱟᱢ ᱨᱚᱯᱚᱲ ᱫᱟᱲᱮᱭᱟᱜᱼᱟᱢ ᱟᱨᱦᱚᱸ ᱢᱮᱱᱟᱜ ᱠᱚᱣᱟ ᱱᱮᱛᱟ ᱠᱚ ᱚᱱᱠᱟᱜᱮ ᱟᱫ ᱤᱱᱟᱹᱜ ᱜᱮ ᱧᱩᱛᱩᱢ ᱠᱚ ᱵᱟᱹᱧ ᱞᱟᱹᱭᱟ ᱤᱱᱟᱹᱜ ᱜᱮ ᱱᱚᱣᱟ ᱠᱟᱛᱷᱟ ᱫᱚᱧ ᱞᱟᱹᱭᱟ